ᱤᱧ ᱫᱚ ᱟᱭᱢᱟ ᱨᱚᱠᱚᱢ ᱤᱧ ᱮᱱᱮᱡ ᱵᱟᱲᱟᱣ ᱟᱠᱟᱱᱟ ᱡᱮᱢᱚᱱ ᱫᱚᱝ ᱞᱟᱜᱽᱲᱮ ᱥᱚᱨᱦᱟᱭ ᱟᱨ ᱦᱚᱸ ᱢᱮᱱᱟᱜ ᱠᱟᱫᱟ ᱵᱟᱦᱟ ᱞᱚᱭᱚᱝ ᱤᱧᱤᱧ ᱮᱱᱮᱡ ᱞᱮᱜᱟᱣ ᱠᱟᱱᱟ ᱡᱚᱛᱚ ᱜᱮ ᱛᱟᱨᱯᱚᱨᱮ ᱟᱞᱮ ᱟᱛᱩ ᱨᱮ ᱟᱞᱮ ᱟᱛᱩ ᱨᱮ ᱨᱮᱫᱚ ᱵᱟᱦᱟ ᱥᱚᱨᱦᱟᱭ ᱨᱮᱦᱚᱸ ᱵᱩᱜᱤ ᱛᱮᱠᱚ ᱮᱱᱮᱡ ᱟ ᱟᱨ ᱵᱟᱯᱞᱟ ᱵᱤᱦᱟᱹ ᱨᱮᱠᱚ ᱮᱱᱮᱡ ᱟ ᱟᱞᱮ ᱟᱛᱩ ᱫᱚ ᱞᱟᱹᱴᱩ ᱜᱮᱛᱮ ᱜᱟᱫᱮᱞ ᱜᱟᱫᱮᱞ ᱠᱩᱲᱤ ᱠᱚᱲᱟ ᱵᱩᱜᱤ ᱛᱮ ᱥᱚᱨᱦᱟᱭ ᱨᱮᱦᱚᱸ ᱠᱚ ᱮᱱᱮᱡ ᱟ ᱛᱩᱢᱫᱟᱜ ᱥᱟᱵᱮ ᱥᱟᱰᱮᱭᱟ ᱛᱚᱠᱷᱚᱱ ᱜᱮ ᱮᱱᱮᱡ ᱥᱟᱱᱟᱭᱧᱟ ᱢᱚᱱᱮ ᱜᱮ ᱨᱟᱹᱥᱠᱟᱹ ᱫᱚ ᱵᱷᱤᱡᱟᱹᱜ ᱛᱤᱧᱟᱹ ᱛᱚᱠᱷᱚᱱᱤᱧ ᱢᱮᱱᱟ ᱪᱟᱞᱟᱣ ᱞᱮᱱ ᱜᱤᱧ ᱢᱤᱜᱜᱷᱟᱲᱤᱡ ᱮᱱᱮᱡ ᱞᱮᱱ ᱜᱮ ᱨᱟᱹᱥᱠᱟᱹᱭᱟᱹᱧ ᱮᱱᱮᱡ ᱤᱧ ᱞᱟᱜᱟᱣ ᱞᱮᱱ ᱠᱷᱟᱡ ᱢᱟ ᱮᱱᱮᱡ ᱜᱮ ᱵᱟᱹᱧ ᱵᱷᱟᱜᱟᱜᱼᱟ ᱢᱚᱸᱡᱽ ᱜᱮ ᱨᱟᱹᱥᱠᱟᱹ ᱜᱤᱧ ᱟᱹᱭᱠᱟᱹᱣᱟ ᱟᱨ ᱦᱚᱸ ᱡᱚᱛᱚ ᱠᱩᱲᱤ ᱠᱚᱲᱟ ᱢᱚᱸᱡᱽ ᱜᱮ ᱛᱩᱢᱫᱟᱜ ᱠᱚ ᱨᱩᱭᱟ ᱥᱟᱰᱮ ᱟᱸᱡᱚᱢ ᱛᱮᱜᱮ ᱟᱨ ᱦᱚᱸ ᱥᱮᱨᱮᱧ ᱦᱚᱸ ᱛᱩᱫᱩᱜᱼᱟ ᱛᱚᱠᱷᱚᱱᱮᱢ ᱢᱮᱱᱟ ᱵᱟᱝ ᱤᱧ ᱫᱚ ᱱᱤᱭᱟᱹ ᱫᱷᱟᱣ ᱤᱧ ᱮᱱᱮᱡ ᱞᱮᱱ ᱜᱮ ᱜᱟᱛᱮ ᱠᱩᱲᱤ ᱠᱚᱠᱚ ᱢᱤᱛᱟᱹᱧᱟ ᱵᱟᱝ ᱟᱨ ᱢᱤᱫ ᱜᱷᱟᱹᱲᱤᱡ ᱮᱱᱮᱡ ᱞᱮᱱ ᱢᱮ ᱮᱱᱮᱡ ᱠᱟᱛᱮᱫ ᱢᱚᱸᱡᱽ ᱜᱮ ᱨᱟᱹᱥᱠᱟᱹ ᱜᱮ ᱵᱩᱡᱷᱟᱹᱜ ᱠᱟᱱᱟ ᱡᱚᱛᱚ ᱦᱚᱲ ᱛᱮᱵᱚ ᱮᱱᱮᱡᱼᱟ ᱟᱨᱚ ᱞᱮ ᱮᱱᱮᱡ ᱟ ᱟᱨ ᱦᱚᱸ ᱵᱟᱦᱟ ᱥᱚᱨᱦᱟᱭ ᱨᱮᱦᱚᱸ ᱞᱮ ᱮᱱᱮᱡ ᱛᱮ ᱟᱨ ᱦᱚᱸ ᱵᱟᱯᱞᱟ ᱵᱤᱦᱟᱹ ᱠᱚᱨᱮ ᱦᱚᱸᱞᱮ ᱮᱱᱮᱡ ᱟ ᱵᱟᱯᱞᱟ ᱵᱤᱦᱟᱹ ᱠᱚᱨᱮ ᱦᱚᱸᱞᱮ ᱢᱮᱱᱟ ᱡᱚᱛᱚ ᱪᱚᱞᱚ ᱦᱚᱲ ᱡᱚᱛᱚ ᱵᱚ ᱪᱟᱞᱟᱜᱼᱟ ᱵᱚᱱ ᱡᱚᱛᱚ ᱦᱚᱲ ᱵᱚ ᱮᱱᱮᱡ ᱥᱮᱨᱮᱧᱟᱵᱚᱱ ᱢᱚᱸᱡᱽ ᱜᱮ ᱨᱟᱹᱥᱠᱟᱹᱠᱟᱹ ᱜᱮ ᱤᱠᱟᱹᱜᱼᱟ ᱵᱟᱯᱞᱟ ᱴᱷᱮᱡ ᱦᱚᱸ ᱟᱨ ᱦᱚᱸ ᱡᱚᱛᱚ ᱦᱚᱲ ᱠᱚ ᱧᱮᱞᱟ ᱛᱚᱠᱷᱚᱱ ᱠᱚ ᱟᱹᱭᱠᱟᱹᱣᱟ ᱦᱮᱸ ᱢᱚᱸᱡᱽ ᱠᱚ ᱮᱱᱮᱡ ᱠᱟᱱᱟ ᱤᱱᱟᱹ ᱵᱚᱫᱚᱞ ᱛᱮᱦᱚᱸ ᱟᱨ ᱦᱚᱸ ᱡᱩᱫᱟᱹ ᱠᱚᱨᱮ ᱦᱚᱸᱧ ᱪᱟᱞᱟᱣ ᱵᱟᱲᱟᱣ ᱟᱠᱟᱱᱟ ᱮᱱᱮᱡ ᱡᱮᱢᱚᱱᱤᱧ ᱪᱟᱞᱟᱣ ᱠᱟᱱᱟ ᱦᱚᱸᱜᱼᱚ ᱱᱟ ᱠᱟᱪᱷᱟ ᱠᱚᱨᱮ ᱦᱩᱞ ᱢᱟᱦᱟ ᱵᱟᱦᱟᱸ ᱢᱮᱞᱟ ᱠᱚᱨᱮ ᱦᱩᱭᱩᱜᱼᱟ ᱚᱸᱰᱮ ᱫᱚᱝ ᱞᱟᱜᱽᱲᱮ ᱥᱟᱶᱛᱟᱞᱤ ᱯᱨᱳᱜᱽᱨᱟᱢ ᱠᱚ ᱫᱚᱦᱚᱭᱟ ᱛᱚᱠᱷᱚᱱᱤᱧ ᱪᱟᱞᱟᱣ ᱠᱟᱱᱟ ᱮᱱᱮᱡ ᱠᱟᱹᱱᱟᱹᱧ ᱫᱚᱞ ᱵᱮᱸᱫᱷᱮ ᱞᱮ ᱪᱟᱞᱟᱜᱼᱟ ᱟᱴ ᱡᱚᱱ ᱠᱟᱛᱮᱫ ᱞᱮ ᱮᱱᱮᱡᱼᱟ ᱛᱩᱢᱫᱟᱜ ᱨᱩ ᱠᱤᱱ ᱫᱚ ᱵᱟᱨ ᱦᱚᱲ ᱠᱤᱱ ᱛᱟᱦᱮᱸᱱᱟ ᱟᱨ ᱢᱤᱜ ᱦᱚᱲ ᱴᱟᱢᱟᱠ ᱨᱩᱭᱮ ᱛᱟᱦᱮᱸᱱᱟ ᱚᱱᱟᱛᱮ ᱟᱨ ᱦᱚᱸ ᱚᱱᱟᱴᱟᱜ ᱴᱟᱢᱟᱠ ᱨᱩ ᱟᱸᱡᱚᱢ ᱛᱮᱜᱮ ᱟᱨ ᱦᱚᱸ ᱠᱩᱲᱤ ᱠᱚᱲᱟ ᱟᱭᱢᱟ ᱟᱭᱢᱟ ᱫᱚᱞ ᱠᱚ ᱛᱟᱦᱮᱸᱱᱟ ᱮᱱᱮᱡ ᱥᱮᱨᱮᱧ ᱞᱟᱹᱜᱤᱫ ᱛᱚᱠᱷᱚᱱ ᱡᱚᱛᱚ ᱴᱟᱢᱟᱠ ᱛᱩᱢᱫᱟᱜ ᱥᱟᱰᱮᱭᱟ ᱛᱚᱠᱷᱚᱱ ᱚᱱᱟ ᱥᱟᱰᱮ ᱟᱸᱡᱚᱢ ᱛᱮᱜᱮ ᱟᱹᱰᱤ ᱨᱟᱹᱥᱠᱟᱹ ᱵᱩᱡᱷᱟᱹᱜᱼᱟ ᱛᱚᱠᱷᱚᱱᱮᱢ ᱢᱮᱱᱟ ᱵᱟᱝ ᱮᱱᱮᱡ ᱮᱱᱮᱡ ᱜᱤᱭᱟᱹᱧ ᱟᱨ ᱡᱚᱛᱚ ᱦᱚᱲ ᱵᱚ ᱮᱱᱮᱡ ᱟ ᱟᱰᱤ ᱢᱚᱸᱡᱽ ᱵᱩᱡᱷᱟᱹᱜᱼᱟ ᱟᱨ ᱡᱚᱛᱚ ᱨᱟᱹᱥᱠᱟᱹ ᱠᱚ ᱵᱩᱡᱷᱟᱹᱣᱟ